ᱤᱧᱨᱮᱱ ᱡᱟᱦᱟᱸᱭ ᱵᱚᱭᱦᱟ ᱤᱧ ᱫᱟᱫᱟ ᱛᱟᱠᱚ ᱠᱚ ᱥᱩᱢᱩᱝ ᱥᱮ ᱤᱧᱨᱮᱱ ᱵᱚᱭᱦᱟ ᱤᱧ ᱦᱤᱞᱤ ᱛᱟᱠᱚ ᱵᱩᱠᱩᱧ ᱠᱩᱲᱤ ᱛᱟᱠᱚ ᱵᱚᱭᱦᱟ ᱠᱚ ᱟᱹᱰᱤ ᱢᱚᱸᱡᱽ ᱞᱮ ᱛᱟᱦᱮᱱᱟ ᱟᱹᱰᱤ ᱢᱤᱞ ᱠᱟᱹᱴᱤᱡ ᱠᱷᱚᱱᱜᱮ ᱟᱞᱮ ᱥᱳᱨ ᱥᱳᱯᱳᱨ ᱚᱲᱟᱜ ᱠᱚᱨᱮᱱ ᱵᱚᱭᱦᱟ ᱠᱚ ᱜᱟᱛᱮᱹ ᱠᱟᱛᱮ ᱯᱟᱲᱦᱟᱜ ᱥᱠᱩᱞᱮ ᱪᱟᱞᱟᱜ ᱠᱟᱱ ᱛᱟᱦᱮᱸᱫᱼᱟ ᱟᱹᱰᱤ ᱱᱟᱯᱟᱭ ᱢᱤᱞ ᱞᱮ ᱛᱟᱦᱮᱱᱟ ᱵᱟᱞᱮ ᱠᱷᱟᱹᱯᱟᱹᱨᱤᱜᱼᱟ ᱵᱟᱞᱮ ᱡᱷᱚᱜᱽᱲᱟᱜᱼᱟ ᱢᱤᱫ ᱛᱮᱜᱮ ᱡᱚᱢ ᱧᱩᱭᱟᱜ ᱡᱷᱚᱛᱚ ᱡᱚᱢ ᱦᱟᱹᱴᱤᱧ ᱠᱟᱛᱮ ᱞᱮ ᱡᱚᱢᱟ ᱟᱹᱰᱤ ᱢᱚᱸᱡᱽ ᱡᱟᱦᱟᱸ ᱛᱮᱜᱮ ᱞᱮ ᱪᱟᱞᱟᱜᱼᱟ ᱡᱟᱦᱟᱸ ᱛᱮᱜᱮ ᱢᱤᱫ ᱥᱟᱶᱛᱮ ᱮᱠᱫᱚᱢ ᱟᱹᱰᱤ ᱢᱚᱸᱡᱽ ᱞᱮ ᱛᱟᱦᱮᱱᱟ ᱮᱠᱫᱚᱢ ᱢᱤᱞ